ᱡᱟᱦᱟᱸ ᱥᱟᱵᱚᱱᱤᱧ ᱚᱰᱟᱨ ᱚᱰᱟᱨ ᱞᱮᱫ ᱚᱱᱟ ᱥᱟᱵᱚᱱ ᱫᱚ ᱦᱮᱸ ᱥᱟᱱᱞᱟᱭᱤᱴ ᱠᱟᱱᱟ ᱥᱟᱱᱞᱟᱭᱤᱴ ᱵᱮᱵᱚᱦᱟᱨ ᱠᱟᱛᱮ ᱦᱮᱸ ᱟᱹᱰᱤ ᱱᱟᱯᱟᱭ ᱜᱮ ᱵᱩᱡᱷᱟᱹᱜ ᱠᱟᱱ ᱛᱟᱦᱮᱸᱜᱼᱟ ᱪᱮᱫᱟᱜ ᱥᱮ ᱵᱟᱝ ᱢᱟᱨᱮᱭᱟᱜ ᱠᱟᱱᱟ ᱦᱮᱸ ᱢᱟᱨᱮ ᱥᱟᱵᱚᱱ ᱠᱟᱱᱟ ᱚᱱᱟᱜᱮ ᱯᱨᱚᱛᱷᱚᱢ ᱥᱟᱵᱚᱱ ᱠᱟᱱᱟ ᱟᱵᱚᱣᱟᱜ ᱥᱟᱱᱞᱟᱭᱤᱴ ᱫᱚ ᱥᱟᱱᱞᱟᱭᱤᱴ ᱢᱤᱫ ᱫᱷᱟᱣ ᱤᱧᱟᱹᱜ ᱤᱱᱟᱹ ᱛᱟᱭᱚᱢ ᱦᱩᱭ ᱞᱮᱱᱟ ᱤᱱᱟᱹ ᱛᱟᱭᱚᱢ ᱞᱟᱭᱤᱴᱵᱚᱭ ᱦᱮᱡ ᱱᱟ ᱞᱟᱭᱤᱴᱵᱚᱭ ᱠᱷᱚᱱ ᱞᱟᱹᱴᱩ ᱜᱮᱭᱟ ᱥᱟᱱᱞᱟᱭᱤᱴ ᱫᱚ ᱦᱮᱸ ᱯᱨᱚᱛᱷᱚᱢ ᱥᱟᱵᱚᱱ ᱫᱚ ᱟᱵᱚᱣᱟᱜ ᱫᱚ ᱦᱚᱲᱢᱚ ᱥᱟᱵᱚᱱ ᱞᱮᱠᱟ ᱛᱮᱫᱚ ᱚᱱᱟ ᱥᱟᱱᱞᱟᱭᱤᱴ ᱜᱮ ᱛᱟᱦᱮᱸ ᱠᱟᱱ ᱛᱟᱵᱳᱱᱟ ᱮᱠᱷᱚᱱᱳ ᱚᱱᱟ ᱥᱟᱱᱞᱟᱭᱤᱴ ᱤᱧ ᱫᱤᱥᱟᱹᱭ ᱜᱮᱭᱟ ᱦᱮᱸ ᱟᱨ ᱥᱟᱱᱞᱟᱭᱤᱴ ᱮᱠᱷᱚᱱᱳ ᱢᱮᱱᱟᱜ ᱜᱮᱭᱟ ᱥᱟᱱᱞᱟᱭᱤᱴ ᱵᱚᱫᱚᱞ ᱛᱮ ᱟᱭᱢᱟ ᱠᱚ ᱛᱩᱫ ᱠᱟᱜ ᱜᱮᱭᱟ ᱠᱤᱱᱛᱩ ᱩᱱᱟᱹᱜ ᱫᱚ ᱢᱚᱡᱽ ᱫᱚ ᱵᱟᱝ ᱵᱩᱡᱷᱟᱹᱜᱼᱟ ᱠᱤᱱᱛᱩ ᱞᱟᱹᱴᱩ ᱦᱚᱸ ᱞᱟᱹᱴᱩ ᱜᱮᱭᱟ ᱥᱟᱱᱞᱟᱭᱤᱴ ᱞᱮᱠᱟ ᱵᱮᱵᱚᱦᱟᱨ ᱫᱚ ᱮᱠᱤ ᱡᱤᱱᱤᱥ ᱵᱟᱹᱱᱩᱜ ᱠᱟᱫᱟ ᱥᱟᱱᱞᱟᱭᱤᱴ ᱜᱮ ᱡᱚᱛᱠᱷᱚᱱ ᱢᱚᱡᱟ ᱪᱮᱫᱟᱜ ᱥᱮ ᱵᱟᱝ ᱥᱟᱱᱞᱟᱭᱤᱴ ᱫᱚ ᱥᱟᱵᱚᱱ ᱥᱩᱱᱩᱢ ᱠᱟᱛᱮ ᱟᱹᱰᱤ ᱱᱟᱯᱟᱭ ᱜᱮᱢ ᱵᱩᱡᱷᱟᱹᱣ ᱠᱟᱫᱟ ᱢᱚᱡᱽ ᱜᱮ ᱦᱚᱲᱢᱚ ᱦᱚᱸ ᱯᱷᱨᱮᱥ ᱜᱮ ᱟᱹᱭᱠᱟᱹᱜᱼᱟ ᱟᱨ ᱥᱟᱯᱟ ᱦᱚᱸ ᱥᱟᱯᱟᱜᱼᱟ ᱟᱭᱢᱟ ᱫᱤᱱᱮᱢ ᱦᱮᱸ ᱟᱭᱢᱟ ᱫᱤᱱ ᱥᱟᱵᱚᱱ ᱠᱟᱛᱮ ᱦᱚᱸ ᱟᱭᱢᱟ ᱫᱤᱱ ᱛᱟᱦᱮᱱ ᱛᱟᱢᱟ ᱚᱱᱠᱟ ᱠᱟᱛᱮ ᱰᱟᱹᱵᱽᱨᱟᱹᱜ ᱥᱟᱯᱷᱟ ᱠᱟᱛᱮ ᱟᱹᱰᱤ ᱱᱟᱯᱟᱭ ᱜᱮ ᱵᱩᱡᱷᱟᱹᱜᱼᱟ